ᱵᱟᱭᱤᱥ ᱰᱤᱥᱮᱢᱵᱚᱨ ᱫᱩᱦᱟᱡᱟᱨ ᱛᱤᱱ ᱯᱚᱱᱨᱚ ᱟᱜᱚᱥᱴ ᱩᱱᱤᱥᱥᱚ ᱥᱟᱛᱟᱞᱞᱤᱥ ᱯᱚᱸᱫᱽᱨᱚ ᱱᱚᱵᱷᱮᱢᱵᱚᱨ ᱫᱩ ᱦᱟᱡᱟᱨ ᱯᱟᱸᱪ ᱢᱮ ᱫᱩ ᱦᱟᱡᱟᱨ ᱯᱟᱸᱪ ᱟᱨ ᱮᱠ ᱡᱩᱱ ᱫᱩ ᱦᱟᱡᱟᱨ ᱛᱤᱱ